ᱡᱟᱦᱟᱸ ᱫᱚ ᱟᱞᱮ ᱡᱮ ᱚᱠᱟ ᱡᱟᱭᱜᱟ ᱨᱮ ᱴᱷᱟᱶ ᱩᱛᱛᱚᱨ ᱫᱤᱱᱟᱡᱽᱯᱩᱨ ᱨᱮ ᱢᱮᱱᱟᱜ ᱞᱮ ᱡᱮ ᱚᱱᱟ ᱡᱟᱭᱜᱟ ᱨᱮᱱᱟᱜ ᱫᱚ ᱡᱮ ᱢᱟᱲᱟᱝ ᱡᱮ ᱢᱟᱲᱟᱝ ᱨᱮᱫᱚ ᱟᱞᱮ ᱫᱚ ᱱᱤᱭᱟᱹ ᱩᱛᱛᱚᱨ ᱫᱤᱱᱟᱡᱽᱯᱩᱨ ᱨᱮᱫᱚ ᱡᱮ ᱮᱢᱚᱱ ᱡᱟᱭᱜᱟ ᱠᱟᱱᱟ ᱡᱮ ᱟᱞᱮ ᱡᱮ ᱚᱠᱟᱴᱟᱜ ᱞᱮ ᱪᱟᱥ ᱟᱵᱟᱫᱚᱜ ᱠᱟᱱᱟ ᱛᱳ ᱟᱞᱮᱫᱚ ᱯᱨᱚᱛᱤ ᱵᱚᱪᱷᱚᱨ ᱯᱨᱚᱛᱤ ᱢᱟᱥ ᱜᱮᱞᱮ ᱪᱟᱥ ᱟᱵᱟᱫᱚᱜ ᱠᱟᱱᱟ ᱛᱟᱨ ᱥᱚᱸᱜᱮ ᱥᱚᱸᱜᱮ ᱛᱮ ᱵᱟᱨᱚ ᱢᱟᱥ ᱜᱮ ᱟᱞᱮ ᱥᱮᱫ ᱫᱚ ᱯᱷᱚᱥᱚᱞ ᱦᱩᱭᱩᱜ ᱠᱟᱱᱟ ᱛᱳ ᱚᱱᱠᱟᱱ ᱯᱷᱚᱥᱚᱞ ᱦᱚᱸ ᱦᱩᱭᱩᱜ ᱠᱟᱱᱟ ᱡᱮᱢᱚᱱ ᱟᱞᱮ ᱥᱮᱫ ᱯᱷᱚᱥᱚᱞ ᱢᱮᱱᱟᱜᱼᱟ ᱡᱮᱢᱚᱱ ᱟᱞᱮ ᱥᱮᱫ ᱫᱚ ᱦᱩᱲᱩ ᱡᱚᱱᱰᱨᱟ ᱟᱨ ᱯᱳᱥᱟ ᱦᱩᱲᱩ ᱦᱤᱛᱤ ᱦᱩᱲᱩ ᱟᱨ ᱛᱩᱲᱤ ᱚᱱᱟ ᱥᱚᱸᱜᱮ ᱥᱚᱸᱜᱮ ᱛᱮ ᱯᱷᱚᱞ ᱢᱩᱞ ᱦᱚᱸ ᱩᱞ ᱦᱩᱭᱩᱜ ᱠᱟᱱᱟ ᱛᱳ ᱟᱞᱮ ᱩᱛᱛᱚᱨ ᱫᱤᱱᱟᱡᱽᱯᱩᱨ ᱨᱮᱫᱚ ᱚᱱᱠᱟᱱ ᱯᱷᱚᱥᱚᱞ ᱵᱟᱹᱱᱩᱜᱼᱟ ᱡᱮ ᱪᱮᱫ ᱦᱚᱸ ᱵᱟᱝ ᱦᱩᱭᱩᱜ ᱠᱟᱱᱟ ᱟᱞᱮ ᱫᱚ ᱡᱚᱛᱚᱞᱮ ᱦᱩᱭ ᱦᱚᱪᱚᱭᱮᱫᱟ ᱡᱚᱛᱚᱞᱮ ᱦᱩᱭ ᱦᱚᱪᱚᱭᱮᱫᱟ ᱥᱚᱸᱜᱮ ᱥᱚᱸᱜᱮ ᱛᱮ ᱡᱮᱢᱚᱱ ᱢᱮᱱᱟᱜᱼᱟ ᱟᱞᱮ ᱥᱮᱫ ᱛᱟᱯᱢᱟᱛᱨᱟ ᱫᱚ ᱢᱤᱰᱤᱞ ᱨᱮ ᱢᱮᱱᱟᱜᱼᱟ ᱛᱷᱟᱨᱴᱤ ᱦᱚᱸ ᱛᱟᱦᱮᱱ ᱠᱟᱱ ᱛᱟᱞᱮᱭᱟ ᱟᱞᱮ ᱛᱟᱯᱢᱟᱛᱨᱟ ᱩᱱᱟᱹᱜᱴᱟ ᱫᱚ ᱵᱟᱝ ᱤᱭᱟᱹ ᱛᱟᱞᱮᱭᱟ ᱵᱟᱹᱲᱤᱡ ᱛᱟᱞᱮᱭᱟ ᱟᱞᱮᱭᱟᱜ ᱛᱟᱯᱢᱟᱛᱨᱟ ᱫᱚ ᱫᱚ ᱟᱞᱮᱭᱟᱜ ᱯᱷᱚᱥᱚᱞ ᱫᱚ ᱡᱮᱢᱚᱱ ᱦᱩᱭᱩᱜ ᱠᱟᱱᱟ ᱡᱮᱢᱚᱱ ᱟᱞᱮᱭᱟᱜ ᱯᱷᱚᱥᱚᱞ ᱫᱚ ᱦᱩᱭᱩᱜ ᱠᱟᱱᱟ ᱯᱷᱚᱥᱚᱞ ᱨᱮ ᱯᱨᱚᱛᱤᱴᱤ ᱯᱷᱚᱥᱚᱞ ᱨᱮ ᱢᱤᱫᱴᱟᱱ ᱫᱚ ᱞᱚᱥ ᱠᱷᱟᱹᱱᱤᱠᱴᱟ ᱫᱚ ᱰᱷᱮᱨ ᱵᱟᱹᱱᱩᱜ ᱛᱟᱞᱮᱭᱟ ᱡᱮᱢᱚᱱ ᱡᱚᱱᱰᱨᱟ ᱨᱮ ᱡᱩᱫᱤ ᱟᱭ ᱠᱷᱟᱱ ᱞᱮ ᱡᱩᱫᱤ ᱡᱩᱫᱤ ᱞᱮ ᱵᱮᱭ ᱠᱷᱟᱱ ᱯᱟᱸᱪ ᱴᱟᱠᱟ ᱚᱱᱟ ᱨᱮᱱᱟᱜ ᱵᱮᱭ ᱵᱟᱫ ᱠᱟᱛᱮᱫ ᱟᱞᱮᱭᱟ ᱵᱤᱥ ᱴᱟᱠᱟ ᱠᱟᱹᱢᱦᱟᱹᱭ ᱢᱮᱱᱟᱜᱼᱟ ᱚᱱᱠᱟ ᱠᱷᱩᱵᱽ ᱯᱨᱚᱛᱤᱴᱤ ᱯᱷᱚᱥᱚᱞ ᱨᱮ ᱟᱞᱮ ᱫᱚ ᱞᱚᱥ ᱫᱚ ᱟᱨᱠᱤ ᱵᱟᱞᱮ ᱡᱚᱢ ᱮᱫᱟ ᱟᱞᱮ ᱩᱛᱛᱚᱨ ᱫᱤᱱᱟᱡᱽᱯᱩᱨ ᱨᱮᱫᱚ ᱡᱮᱢᱚᱱ ᱵᱚᱥᱛᱨᱚ ᱛᱚᱱᱛᱨᱚ ᱚᱱᱟᱫᱚ ᱟᱞᱮ ᱫᱚ ᱫᱚ ᱟᱞᱮ ᱫᱚ ᱢᱟᱱᱮ ᱛᱤᱱᱟᱹᱜ ᱞᱮ ᱠᱷᱚᱨᱪᱟᱭᱟ ᱚᱱᱟ ᱠᱷᱚᱱ ᱛᱮ ᱫᱤᱜᱩᱱ ᱞᱮ ᱧᱟᱢ ᱮᱫᱟ ᱟᱞᱮ ᱫᱚ ᱵᱟᱨᱚ ᱢᱟᱥ ᱟᱞᱮ ᱥᱮᱫ ᱫᱚ ᱢᱤᱫᱴᱟᱱ ᱪᱟᱥ ᱟᱵᱟᱫ ᱦᱩᱭᱩᱜ ᱠᱟᱱᱟ ᱟᱨ ᱚᱱᱟ ᱪᱟᱥ ᱟᱵᱟᱥ ᱨᱮᱫᱚ ᱢᱳᱴᱟᱢᱩᱴᱤ ᱠᱟᱛᱮᱫ ᱵᱷᱟᱹᱞᱤᱜᱮ ᱤᱱᱠᱟᱢ ᱦᱩᱭᱩᱜ ᱠᱟᱱᱟ ᱟᱨ ᱚᱱᱟ ᱪᱟᱥ ᱫᱚ ᱟᱫᱟᱱ ᱯᱨᱚᱫᱟᱱ ᱫᱟᱲᱮᱜ ᱠᱟᱱᱟ ᱞᱮ ᱟᱞᱮᱭᱟ ᱡᱮᱴᱟ ᱡᱚᱱᱰᱨᱟ ᱞᱮ ᱪᱟᱥ ᱮᱫ ᱠᱟᱱ ᱚᱱᱟ ᱡᱚᱱᱰᱨᱟ ᱪᱟᱥ ᱫᱚ ᱮᱢᱚᱱ ᱦᱩᱭᱩᱜ ᱠᱟᱱᱟ ᱡᱮ ᱵᱟᱦᱨᱮ ᱨᱟᱡᱡᱚ ᱪᱟᱞᱟᱜ ᱠᱟᱱᱟ ᱮᱴᱟᱜ ᱨᱟᱡᱡᱚ ᱵᱮᱝᱜᱟᱞᱩᱨᱩ ᱦᱚᱸ ᱪᱟᱞᱟᱜ ᱫᱟᱲᱮᱭᱟᱜ ᱠᱟᱱᱟ ᱟᱞᱮᱭᱟᱜ ᱪᱟᱥ ᱫᱚ ᱛᱳ ᱚᱱᱟ ᱞᱮᱠᱟᱛᱮ ᱟᱞᱮ ᱫᱚ ᱠᱷᱟᱹᱱᱤᱠᱴᱟ ᱫᱚ ᱟᱹᱰᱤ ᱵᱮᱥ ᱜᱮ ᱩᱛᱛᱚᱨ ᱫᱤᱱᱟᱡᱽᱯᱩᱨ ᱨᱮᱫᱚ ᱢᱮᱱᱟᱜ ᱞᱮᱭᱟ ᱥᱚᱢᱯᱚᱛᱛᱤ ᱫᱤᱠ ᱛᱮᱦᱚᱸ ᱡᱚᱛᱚ ᱫᱤᱠ ᱛᱮᱜᱮ ᱢᱮᱱᱟᱜ ᱞᱮᱭᱟ ᱡᱚᱛᱚ ᱞᱮᱠᱟᱱᱟᱜ ᱫᱤᱠ ᱛᱮᱜᱮ ᱛᱮᱜᱮ ᱟᱞᱮ ᱫᱚ ᱱᱟᱯᱟᱭ ᱜᱮ ᱢᱮᱱᱟᱜ ᱞᱮᱭᱟ